ᱟᱵᱚ ᱥᱟᱱᱛᱟᱲ ᱥᱟᱶᱛᱟ ᱨᱮ ᱱᱤᱛᱚᱜ ᱦᱚᱸ ᱟᱹᱰᱤ ᱞᱮᱠᱟᱱ ᱢᱟᱹᱭᱼᱵᱟᱹᱵᱩ ᱜᱤᱫᱽᱨᱟᱹ ᱠᱚ ᱢᱮᱱᱟᱜ ᱠᱚᱣᱟ ᱡᱟᱦᱟᱸᱭ ᱚᱞᱚᱜ ᱯᱟᱲᱦᱟᱣ ᱨᱮ ᱩᱱᱟᱹᱜ ᱵᱟᱝᱠᱚ ᱫᱷᱮᱭᱟᱱᱟᱜ ᱠᱟᱱᱟ ᱢᱮᱱᱠᱷᱟᱱ ᱩᱱᱟᱹᱜ ᱫᱤᱱ ᱠᱷᱚᱱᱟᱜ ᱱᱤᱛᱚᱜ ᱫᱚ ᱚᱞᱚᱜ ᱯᱟᱲᱦᱟᱣ ᱨᱮ ᱵᱮᱹᱥᱤ ᱡᱩᱢᱤᱫ ᱢᱮᱱᱟᱜ ᱠᱚᱣᱟ ᱟᱹᱛᱩ ᱨᱮ ᱟᱹᱰᱤᱜᱟᱱ ᱯᱳᱥᱴᱟᱞᱚᱭ ᱠᱚ ᱵᱮᱱᱟᱣᱟᱱ ᱠᱷᱟᱹᱛᱤᱨ ᱛᱮ ᱚᱞᱚᱜ ᱯᱟᱲᱦᱟᱜ ᱨᱮᱱᱟᱜ ᱢᱮᱴᱮᱨᱤᱭᱟᱞ ᱦᱚᱸ ᱢᱮᱱᱟᱜᱼᱟ ᱱᱤᱛᱚᱜ ᱫᱚ ᱨᱮᱸᱜᱮᱡ ᱦᱚᱲ ᱠᱚᱦᱚᱸ ᱚᱞᱚᱜ ᱯᱟᱲᱦᱟᱣ ᱱᱟᱯᱟᱭ ᱛᱮᱠᱚ ᱫᱟᱲᱮᱭᱟᱜ ᱠᱟᱱᱟ ᱟᱨ ᱱᱤᱛᱚᱜ ᱫᱚ ᱟᱹᱛᱩ ᱚᱲᱟᱜ ᱨᱮ ᱜᱟᱨᱡᱮᱱ ᱠᱚᱦᱚᱸ ᱥᱤᱪᱪᱷᱟ ᱵᱟᱵᱚᱫᱽ ᱛᱮ ᱟᱹᱰᱤ ᱠᱚ ᱡᱟᱜᱽᱨᱤᱛ ᱟᱠᱟᱱᱟ ᱜᱤᱫᱽᱨᱟᱹ ᱠᱚ ᱥᱠᱩᱞ ᱠᱚᱨᱮ ᱠᱚᱞᱮᱡᱽ ᱠᱚᱨᱮ ᱡᱚᱛᱚ ᱜᱮᱠᱚ ᱯᱟᱲᱦᱟᱣ ᱦᱚᱪᱚᱭᱮᱫ ᱠᱚᱣᱟ ᱟᱨ ᱵᱮᱹᱥ ᱦᱚᱲ ᱵᱮᱱᱟᱣ ᱞᱟᱹᱜᱤᱫ ᱛᱮ ᱠᱩᱨᱩᱢᱩᱴᱩ ᱠᱚ ᱪᱷᱩᱴᱟᱹᱣ ᱟᱠᱟᱱᱟ ᱟᱵᱚ ᱱᱤᱛᱚᱜ ᱟᱵᱚ ᱥᱚᱢᱟᱡᱽ ᱨᱮᱱ ᱦᱚᱲ ᱠᱚ ᱥᱟᱱᱛᱟᱲ ᱦᱚᱲ ᱠᱚ ᱟᱨᱦᱚᱸ ᱡᱩᱢᱤᱫ ᱫᱚᱨᱠᱟᱨ ᱠᱟᱱᱟ ᱡᱟᱦᱟᱸᱭ ᱢᱟᱲᱟᱝ ᱛᱮ ᱟᱹᱰᱤ ᱞᱟᱦᱟᱛᱮ ᱡᱟᱦᱟᱸᱭ ᱠᱚ ᱞᱟᱦᱟ ᱟᱠᱟᱱᱟ ᱵᱮᱹᱥᱼᱵᱮᱹᱥ ᱥᱚᱨᱠᱟᱨᱤ ᱪᱷᱮᱛᱨᱚ ᱨᱮᱠᱚ ᱱᱚᱠᱨᱤᱭᱮᱫᱼᱟ ᱠᱚ ᱱᱩᱠᱩ ᱦᱚᱸ ᱵᱮᱹᱥ ᱡᱩᱢᱤᱫ ᱠᱟᱛᱮᱱ ᱟᱹᱛᱩ ᱫᱤᱥᱚᱢ ᱨᱮᱱ ᱜᱤᱫᱽᱨᱟᱹ ᱠᱚ ᱯᱟᱲᱦᱟᱣ ᱦᱚᱪᱚ ᱞᱟᱹᱜᱤᱫ ᱛᱮ ᱡᱚᱛᱚ ᱢᱮᱴᱮᱨᱤᱭᱟᱞ ᱠᱚ ᱵᱮᱵᱚᱥᱛᱷᱟ ᱫᱟᱲᱮᱭᱟᱜᱼᱟ ᱚᱱᱠᱟ ᱡᱩᱫᱤ ᱥᱩᱵᱤᱫᱷᱟ ᱟᱨᱦᱚᱸ ᱠᱚ ᱧᱟᱢᱟ ᱮᱱᱠᱷᱟᱱ ᱫᱚ ᱟᱵᱚ ᱛᱟᱞᱟ ᱨᱮᱱ ᱵᱟᱹᱵᱩ ᱜᱤᱫᱟᱹᱨ ᱠᱚ ᱢᱟᱹᱭ ᱠᱚᱦᱚᱸ ᱢᱟᱲᱟᱝ ᱥᱮᱫ ᱠᱚ ᱞᱟᱦᱟ ᱫᱟᱲᱮᱭᱟᱜᱼᱟ ᱱᱤᱛᱚᱜ ᱠᱟᱱ ᱡᱟᱢᱟᱱᱟ ᱨᱮ ᱚᱞ ᱯᱟᱲᱦᱟᱣ ᱵᱟᱝ ᱵᱟᱝ ᱪᱮᱫ ᱞᱮᱠᱷᱟᱱ ᱢᱟᱲᱟᱝ ᱥᱮᱫ ᱞᱟᱦᱟᱱᱛᱤ ᱫᱚ ᱢᱩᱥᱠᱤᱞ ᱜᱮᱭᱟ ᱟᱵᱚᱣᱟᱜ ᱦᱚᱠ ᱟᱨ ᱚᱫᱷᱤᱠᱟᱨ ᱡᱟᱦᱟᱸ ᱢᱮᱱᱟᱜᱼᱟ ᱛᱟᱵᱚᱱᱟ ᱱᱚᱣᱟ ᱧᱟᱢ ᱞᱟᱹᱜᱤᱫ ᱚᱞ ᱯᱟᱲᱦᱟᱣ ᱟᱹᱰᱤ ᱡᱚᱨᱩᱨᱤ ᱠᱟᱱᱟ ᱟᱨ ᱚᱞ ᱯᱟᱲᱦᱟᱣ ᱞᱟᱹᱜᱤᱫ ᱛᱮ ᱱᱤᱛᱚᱜ ᱫᱚ ᱟᱵᱚ ᱨᱮᱱ ᱦᱚᱲ ᱠᱚ ᱥᱚᱢᱟᱡᱽ ᱨᱮᱱ ᱦᱚᱲ ᱠᱚ ᱟᱭᱳᱼᱵᱟᱵᱟ ᱠᱚ ᱜᱟᱨᱡᱮᱱ ᱠᱚ ᱡᱚᱛᱚ ᱜᱮᱠᱚ ᱡᱟᱜᱽᱨᱤᱛ ᱟᱠᱟᱱᱟ ᱟᱨ ᱱᱤᱛᱚᱜ ᱟᱵᱚᱣᱟᱜ ᱥᱚᱢᱟᱡᱽ ᱵᱟᱹᱭ ᱵᱟᱹᱭ ᱛᱮ ᱞᱟᱦᱟᱥᱮᱱ ᱥᱮᱱᱚᱜ ᱠᱟᱱᱟ